ᱤᱧ ᱟᱨ ᱦᱩᱰᱤᱧᱤᱧ ᱧᱟ ᱛᱟ ᱧ ᱮᱨᱟ ᱠᱟ ᱢᱤ ᱨᱮ ᱴᱷᱚᱣᱠᱟᱣ ᱴᱷᱚᱣᱠᱟᱣ ᱛᱮᱞᱤᱧ ᱱᱮᱭᱟᱭ ᱮᱱᱟ ᱮᱱᱠᱷᱟᱱ ᱪᱤᱠᱟ ᱛᱮᱞᱤᱧ ᱥᱚᱞᱦᱮ ᱭᱟ ᱮᱱᱠᱷᱟᱱ ᱤᱧ ᱜᱮ ᱟᱨᱦᱚᱸ ᱢᱟᱺᱡᱷᱤ ᱴᱷᱮᱱᱤᱧ ᱪᱟᱞᱟᱣ ᱮᱱᱟ ᱢᱟᱺᱡᱷᱤ ᱞᱟ ᱭ ᱠᱮᱜᱼᱟᱭ ᱜᱚᱰᱮᱛ ᱦᱚᱸ ᱢᱮᱱᱟᱭ ᱢᱮ ᱮᱱᱠᱷᱟᱱ ᱟᱨᱦᱚᱸ ᱜᱚᱰᱮᱛ ᱦᱚᱹᱧ ᱢᱮᱱ ᱟᱫᱮᱭᱟ ᱜᱚᱰᱮᱛ ᱟᱨᱦᱚᱸ ᱛᱟᱦᱞᱮ ᱟ ᱛᱩ ᱨᱮᱱ ᱥᱟᱱᱟᱢ ᱠᱚ ᱢᱚᱬᱮ ᱵᱟᱵᱟᱭ ᱦᱚᱦᱚᱣᱟᱜ ᱠᱚᱣᱟᱭ ᱦᱚᱦᱚ ᱠᱟᱛᱮ ᱢᱟᱺᱡᱷᱤ ᱜᱚᱰᱮᱛ ᱢᱚᱬᱮ ᱵᱟᱵᱟ ᱥᱟᱱᱟᱢ ᱠᱚᱜᱮ ᱠᱚ ᱡᱟᱨᱣᱟ ᱮᱱᱟ ᱮᱱᱠᱷᱟᱱ ᱟᱞᱤᱧ ᱢᱚᱫᱽᱫᱷᱮ ᱨᱮ ᱟᱨᱦᱚᱸ ᱠᱚ ᱠᱩᱞᱤ ᱠᱚ ᱠᱩᱯᱩᱞᱤ ᱠᱮᱫ ᱞᱤᱧᱟᱹ ᱠᱩᱞᱤ ᱠᱩᱯᱩᱞᱤ ᱠᱟᱛᱮ ᱮᱱᱠᱷᱟᱱ ᱠᱚ ᱢᱮᱱᱟᱜ ᱞᱤᱧᱟᱹ ᱡᱮ ᱱᱚᱝᱠᱟ ᱵᱤᱱ ᱴᱷᱚᱯᱚᱠᱟᱣ ᱞᱮᱱᱠᱷᱟᱱ ᱥᱮ ᱱᱚᱝᱠᱟ ᱵᱤᱱ ᱱᱮᱭᱟᱭ ᱞᱮᱱᱠᱷᱟᱱ ᱪᱤᱠᱟ ᱛᱮ ᱢᱤᱫ ᱵᱤᱱ ᱛᱟᱦᱮᱱᱟ ᱟᱞᱚ ᱵᱤᱱ ᱴᱷᱚᱯᱚᱠᱟᱣᱚᱜᱼᱟ ᱟᱞᱚ ᱵᱤᱱ ᱱᱮᱭᱟᱭᱚᱜᱼᱟ ᱢᱤᱫ ᱞᱮᱠᱟᱛᱮ ᱛᱟᱦᱮᱱ ᱵᱤᱱ ᱛᱟᱦᱚᱞᱮ ᱩᱱᱠᱩ ᱢᱚᱬᱮ ᱵᱟᱵᱟ ᱥᱮ ᱢᱟᱺᱡᱷᱤ ᱵᱟᱵᱟ ᱠᱚᱜᱮ ᱱᱚᱣᱟ ᱥᱚᱢᱚᱥᱥᱟ ᱫᱚ ᱠᱚ ᱥᱚᱞᱦᱮ ᱠᱮᱜ ᱛᱟᱹᱞᱤᱧᱟᱹ